ᱟᱹᱭᱩᱵ ᱵᱮᱲᱟ ᱱᱚᱝᱠᱟ ᱤᱥᱤᱱ ᱚᱠᱛᱚ ᱨᱮ ᱩᱛᱩᱧ ᱪᱚᱸᱫᱟ ᱞᱮᱫᱟ ᱩᱛᱩ ᱪᱚᱸᱫᱟ ᱛᱮ ᱥᱩᱱᱩᱢ ᱠᱚᱲᱦᱟ ᱨᱮ ᱡᱟᱦᱟᱸ ᱥᱩᱱᱩᱢᱤᱧ ᱫᱩᱞᱟᱠᱟᱫ ᱫᱚ ᱚᱱᱟ ᱥᱩᱱᱩᱢ ᱫᱚᱢᱮ ᱞᱚᱞᱚ ᱞᱮᱱᱟ ᱫᱚᱢᱮ ᱞᱚᱞᱚ ᱞᱮᱱᱠᱷᱟᱱ ᱫᱚ ᱡᱚᱠᱷᱚᱱ ᱥᱚᱵᱡᱤ ᱠᱩᱧ ᱠᱷᱟᱸᱡᱚ ᱠᱮᱫᱟ ᱥᱮ ᱚᱱᱟ ᱥᱚᱵᱡᱤ ᱠᱷᱟᱸᱡᱚ ᱛᱚᱨᱟ ᱚᱱᱟ ᱥᱩᱱᱩᱢ ᱢᱟ ᱪᱷᱤᱴᱠᱟᱹ ᱟᱫᱤᱧᱟ ᱪᱷᱤᱴᱠᱟᱹᱭᱮᱱ ᱠᱷᱟᱱ ᱫᱚ ᱟᱹᱰᱤ ᱢᱟᱨᱟᱝ ᱯᱷᱚᱥᱠᱟᱭᱮᱱ ᱛᱤᱧᱟᱹ ᱯᱷᱚᱥᱠᱟᱭᱮᱱ ᱛᱤᱧ ᱠᱷᱟᱱ ᱫᱚ ᱚᱱᱟ ᱰᱟᱠᱛᱟᱨ ᱴᱷᱮᱱᱤᱧ ᱪᱟᱞᱟᱣᱮᱱᱟ ᱰᱟᱠᱛᱟᱨ ᱴᱷᱮᱱᱤᱧ ᱪᱟᱞᱟᱣᱮᱱ ᱠᱷᱟᱱ ᱨᱟᱱ ᱠᱚ ᱢᱚᱞᱦᱚᱢ ᱠᱚ ᱮᱢᱟ ᱫᱤᱧᱟᱹ ᱚᱱᱟᱧ ᱞᱟᱜᱟᱣ ᱠᱮᱫᱟ ᱞᱟᱜᱟᱣ ᱠᱮᱫ ᱠᱷᱟᱱᱤᱧ ᱚᱱᱟ ᱢᱟᱱᱮ ᱢᱚᱴᱟᱢᱩᱴᱤ ᱵᱷᱟᱜᱤᱭᱮᱱ ᱛᱤᱧᱟᱹ ᱵᱷᱟᱜᱮ ᱠᱟᱛᱮ ᱱᱤᱛᱳᱜ ᱫᱟᱜᱽ ᱦᱚᱸ ᱪᱤᱱᱦᱟᱹ ᱵᱟᱹᱱᱩᱜ ᱛᱤᱧᱟᱹ